ᱟᱵᱚ ᱥᱟᱱᱛᱟᱲ ᱦᱚᱲ ᱦᱚᱯᱚᱱ ᱫᱚ ᱮᱴᱟᱜ ᱡᱟᱹᱛᱚ ᱠᱷᱚᱡ ᱥᱮ ᱮᱴᱟᱜ ᱦᱚᱲ ᱠᱩ ᱠᱷᱚᱡ ᱫᱚ ᱟᱹᱵᱩ ᱫᱩᱵᱚᱱ ᱟᱹᱰᱤ ᱵᱚᱱ ᱫᱟᱲᱮᱭᱟᱱᱟ ᱵᱟ ᱟᱵᱚᱭᱟᱜ ᱥᱚᱠᱛᱤ ᱡᱳᱨ ᱥᱚᱠᱛᱤ ᱦᱚᱸ ᱟᱹᱰᱤ ᱰᱷᱮᱨ ᱜᱮᱛᱟ ᱵᱚᱱᱟ ᱠᱤᱱᱛᱩ ᱟᱵᱚ ᱪᱮᱫ ᱞᱮᱠᱟ ᱠᱟᱛᱮ ᱠᱷᱮᱞ ᱦᱩᱭᱩᱜ ᱛᱟᱵᱩᱱᱟ ᱠᱷᱮᱞ ᱨᱮᱱᱟᱜ ᱱᱤᱭᱚᱢ ᱯᱚᱫᱫᱷᱚᱛᱤ ᱚᱱᱟ ᱫᱚ ᱵᱟᱵᱚᱱ ᱵᱟᱲᱟᱭᱟ ᱚᱱᱟ ᱠᱷᱟᱹᱛᱤᱨ ᱛᱮ ᱟᱹᱵᱩ ᱫᱚ ᱚᱱᱟ ᱠᱷᱮᱞ ᱥᱮᱡ ᱦᱚᱸ ᱥᱮ ᱠᱷᱮᱞ ᱪᱮᱫ ᱞᱮᱠᱟ ᱵᱷᱟᱵᱮ ᱯᱨᱮᱠᱴᱤᱥ ᱦᱟᱛᱟᱣ ᱦᱩᱭᱩᱜᱼᱟ ᱚᱱᱟ ᱦᱚᱸ ᱵᱟᱵᱚᱱ ᱵᱟᱲᱟᱭᱟ ᱚᱱᱟ ᱠᱷᱟᱹᱛᱤᱨ ᱛᱮ ᱟᱵᱚᱨᱮᱱ ᱜᱤᱫᱽᱨᱟᱹ ᱠᱚᱫᱚ ᱟᱵᱚ ᱟᱹᱰᱤ ᱠᱚᱢ ᱵᱷᱟᱵᱮ ᱠᱚ ᱪᱟᱞᱟᱜ ᱠᱟᱱᱟ ᱚᱱᱟ ᱠᱷᱟᱹᱛᱤᱨ ᱛᱮ ᱟᱵᱚ ᱫᱚ ᱡᱟᱛᱮ ᱠᱚ ᱪᱟᱞᱟᱣ ᱦᱮᱡ ᱪᱟᱞᱟᱜ ᱚᱱᱟ ᱨᱮᱱᱟᱜ ᱢᱤᱫᱴᱮᱱ ᱠᱷᱮᱞ ᱮᱢᱚᱜ ᱫᱚᱨᱠᱟᱨᱟ ᱟᱨ ᱚᱱᱟ ᱥᱟᱶᱛᱮ ᱟᱨᱚ ᱟᱹᱰᱤ ᱠᱤᱪᱷᱩ ᱳᱭᱟᱱ